ᱵᱤᱨᱵᱷᱩᱢ ᱦᱚᱱᱚᱛ ᱨᱮ ᱨᱟᱹᱥᱠᱟᱹ ᱥᱟᱸᱜᱷᱟᱨᱤᱭᱟᱹ ᱨᱤᱡᱷᱟᱹᱣᱟᱱ ᱡᱟᱭᱜᱟᱫᱚ ᱦᱳᱭᱳᱜ ᱠᱟᱱᱟ ᱵᱳᱞᱯᱩᱨ ᱵᱤᱥᱥᱳ ᱵᱷᱟᱨᱚᱛᱤ ᱨᱮ ᱵᱤᱥᱥᱳ ᱵᱷᱟᱨᱚᱛᱤ ᱥᱠᱩᱞ ᱚᱱᱟᱫᱚ ᱨᱚᱵᱤᱱᱫᱨᱚ ᱱᱟᱛᱷ ᱴᱷᱟᱠᱩᱨᱮ ᱵᱮᱱᱟᱣ ᱟᱠᱟᱫᱟ ᱟᱨ ᱚᱱᱟ ᱯᱟᱥᱮ ᱨᱮᱫᱚ ᱦᱩᱭᱳᱜ ᱠᱟᱱᱟ ᱠᱷᱚᱣᱟᱭ ᱦᱟᱴ ᱟᱨ ᱠᱚᱝᱠᱟᱞᱤ ᱛᱚᱞᱟ ᱟᱨ ᱥᱤᱣᱲᱤ ᱯᱟᱥᱮᱨᱮ ᱛᱤᱯᱤ ᱯᱟᱲᱟ ᱥᱤᱣᱲᱤᱨᱮᱜᱮ ᱛᱤᱞᱤᱯᱟᱲᱟ ᱰᱮᱢ ᱵᱨᱤᱡᱽ ᱢᱮᱱᱟᱜ ᱟᱠᱟᱫᱟ ᱟᱨ ᱵᱚᱠᱠᱨᱮᱥᱥᱚᱨ ᱛᱟᱯᱵᱤᱫᱽᱫᱩᱛ ᱠᱮᱱᱫᱨᱚ ᱢᱮᱱᱟᱜ ᱟᱠᱟᱫᱟ ᱟᱨ ᱢᱚᱦᱚᱢᱚᱫᱽ ᱵᱟᱡᱟᱨ ᱨᱮ ᱫᱷᱤᱨᱤ ᱠᱷᱟᱫᱟᱱ ᱢᱮᱱᱟᱜᱼᱟ ᱟᱨ ᱛᱟᱣᱦᱚᱸ ᱚᱱᱟ ᱢᱚᱦᱚᱢᱚᱫᱽ ᱵᱟᱡᱟᱨ ᱨᱮᱜᱮ ᱠᱨᱮᱥᱟᱨ ᱠᱷᱟᱫᱟᱱᱠᱚ ᱯᱟᱛᱷᱚᱨ ᱠᱚ ᱟᱭᱢᱟ ᱠᱷᱟᱫᱟᱱ ᱢᱮᱱᱟᱜ ᱟᱠᱟᱫᱟ ᱚᱱᱟᱜᱮ ᱧᱮᱞᱡᱚᱝ ᱡᱤᱱᱤᱥ ᱟᱨ ᱤᱭᱟᱹ ᱛᱤᱞᱤ ᱯᱟᱲᱟᱵᱮᱨᱮᱡᱽ ᱨᱮ ᱟᱭᱢᱟ ᱦᱚᱲ ᱟᱭᱢᱟᱞᱮᱠᱟᱱ ᱫᱟᱲᱟᱱᱠᱚ ᱦᱤᱡᱩᱜᱼᱟ ᱚᱱᱟ ᱵᱮᱨᱮᱡᱽ ᱧᱮᱞᱞᱟᱹᱜᱤᱫ